ᱨᱟᱡᱽᱫᱩᱛ ᱥᱠᱩᱴᱟᱨ ᱥᱤᱴᱤ ᱦᱟᱱᱰᱨᱮᱰ ᱥᱯᱞᱮᱱᱰᱟᱨ ᱯᱮᱥᱚᱱ ᱯᱞᱟᱥ ᱥᱠᱩᱴᱤ

ᱢᱟᱱᱮ ᱨᱮᱱᱚᱞᱥ ᱠᱟᱨ ᱦᱩᱭᱱᱟ ᱟᱨᱚ ᱵᱟᱥ ᱢᱮᱱᱟᱜᱼᱟ ᱴᱨᱮᱱ ᱢᱮᱱᱟᱜᱼᱟ ᱴᱨᱟᱠ ᱢᱮᱱᱟᱜᱼᱟ ᱥᱠᱟᱨᱯᱤᱭᱳ ᱢᱮᱱᱟᱜᱼᱟ ᱯᱤᱠᱟᱯ ᱵᱷᱮᱱ ᱢᱮᱱᱟᱜᱼᱟ